ᱦᱚᱭ ᱦᱤᱸᱥᱤᱫ ᱟᱨ ᱥᱟᱸᱜᱷᱟᱨ ᱨᱮᱭᱟᱜ ᱠᱚᱢᱟ ᱱᱤᱴ ᱴᱷᱟᱶ ᱨᱮᱭᱟᱜ ᱥᱚᱨᱮᱥ ᱚᱠᱛᱚ ᱫᱚ ᱦᱩᱭᱩᱜ ᱠᱟᱱᱟ ᱡᱮ ᱯᱳᱥ ᱢᱟᱥᱨᱮ ᱯᱳᱥ ᱢᱮᱞᱟ ᱱᱤᱭᱟᱹ ᱢᱮᱞᱟ ᱫᱚ ᱵᱳᱞᱯᱩᱨ ᱨᱮᱱᱟᱜ ᱟᱹᱰᱤ ᱧᱩᱛᱩᱢ ᱠᱚᱨᱟ ᱢᱮᱞᱟ ᱠᱟᱱᱟ ᱚᱱᱟ ᱢᱮᱞᱟ ᱱᱤᱭᱟᱹ ᱢᱮᱞᱟ ᱨᱮᱫᱚ ᱟᱭᱢᱟ ᱨᱚᱠᱚᱢ ᱦᱚᱲ ᱠᱚ ᱦᱤᱡᱩᱜᱼᱟ ᱟᱭᱢᱟ ᱟᱹᱛᱩ ᱠᱷᱚᱱᱜᱮ ᱱᱤᱭᱟᱹ ᱢᱮᱞᱟ ᱨᱮᱜᱮ ᱢᱟᱱᱮ ᱵᱳᱞᱯᱩᱨ ᱫᱚ ᱴᱩᱨᱤᱥᱴ ᱨᱮ ᱟᱹᱰᱤ ᱟᱸᱴ ᱠᱚ ᱵᱷᱤᱲᱼᱟ ᱟᱨ ᱫᱷᱚᱨᱚᱢ ᱢᱮᱞᱟ ᱫᱚ ᱦᱩᱭᱩᱜ ᱠᱟᱱᱟ ᱯᱳᱥ ᱢᱟᱥᱨᱮ ᱯᱳᱥ ᱢᱮᱞᱟ ᱦᱩᱭᱩᱜᱼᱟ ᱟᱨ ᱯᱷᱟᱞᱜᱩᱱ ᱢᱟᱥᱨᱮ ᱫᱳᱞ ᱦᱩᱭᱩᱜᱼᱟ ᱱᱤᱭᱟᱹ ᱫᱳᱞ ᱨᱮᱦᱚᱸ ᱟᱸᱰᱤ ᱟᱸᱰᱤ ᱟᱸᱴ ᱴᱩᱨᱤᱥᱴ ᱠᱚ ᱵᱷᱤᱲ ᱜᱮᱭᱟ